ᱵᱷᱟᱨᱚᱛ ᱫᱤᱥᱚᱢ ᱛᱟᱞᱟᱨᱮ ᱡᱟᱦᱟᱸ ᱞᱟᱠᱪᱟᱨ ᱢᱮᱱᱟᱜᱼᱟ ᱢᱩᱞ ᱞᱟᱠᱪᱟᱨ ᱫᱚ ᱤᱧᱟᱹᱜ ᱦᱩᱫᱤᱥ ᱛᱮᱫᱚ ᱟᱵᱚ ᱥᱟᱱᱛᱟᱲ ᱠᱚᱣᱟᱜ ᱜᱮ ᱢᱩᱞ ᱡᱤᱱᱤᱥ ᱢᱩᱞ ᱫᱷᱟᱨᱟ ᱠᱷᱚᱱ ᱜᱮ ᱱᱤᱛᱳᱜ ᱫᱚ ᱫᱟᱨᱮ ᱛᱮ ᱥᱮ ᱥᱟᱠᱟᱢ ᱛᱮ ᱜᱟᱡᱟᱲ ᱟᱠᱟᱱ ᱞᱮᱠᱟᱜᱮ ᱚᱱᱟ ᱰᱟᱹᱨ ᱵᱟᱝ ᱧᱮᱞᱚᱜ ᱠᱟᱱ ᱞᱮᱠᱟ ᱚᱵᱚᱥᱛᱷᱟ ᱠᱟᱱᱛᱮ ᱟᱵᱚᱣᱟᱜ ᱵᱮᱝᱜᱚᱞ ᱨᱮᱱᱟᱜ ᱞᱟᱠᱪᱟᱨ ᱦᱚᱸ ᱠᱟᱹᱡ ᱫᱟᱯᱟᱞ ᱠᱟᱱᱟ ᱪᱮᱫ ᱞᱮᱠᱟ ᱡᱟᱦᱟᱸ ᱵᱟᱦᱟ ᱥᱚᱨᱦᱟᱭ ᱠᱟᱛᱷᱟ ᱠᱚᱵᱚᱱ ᱞᱟᱹᱭᱟ ᱟᱵᱚ ᱫᱚ ᱢᱤᱫᱴᱟᱱ ᱥᱚᱢᱚᱭ ᱨᱮ ᱯᱟᱹᱦᱤᱞ ᱨᱮ ᱡᱟᱦᱟᱸ ᱫᱷᱟᱨᱮ ᱵᱚᱱ ᱛᱟᱦᱮᱸ ᱠᱟᱱᱟ ᱱᱤᱨᱡᱚᱱᱡᱷᱟᱴ ᱦᱚᱲ ᱥᱮ ᱟᱵᱚ ᱫᱚ ᱥᱟᱱᱛᱤᱯᱨᱤᱭᱚ ᱦᱚᱲ ᱵᱟᱝ ᱵᱚᱱ ᱠᱷᱚᱡᱚᱜᱼᱟ ᱞᱮᱭᱟ ᱡᱷᱚᱜᱽᱲᱟ ᱚᱱᱟ ᱠᱷᱟᱹᱛᱤᱨ ᱛᱮ ᱚᱱᱛᱮ ᱱᱚᱛᱮ ᱵᱚᱱ ᱪᱷᱤᱱᱜᱟᱹᱣ ᱟᱠᱟᱱᱟ ᱪᱷᱤᱱᱜᱟᱹᱣ ᱪᱷᱤᱱᱜᱟᱹᱣ ᱛᱮ ᱟᱵᱚᱣᱟᱜ ᱡᱟᱦᱟᱸ ᱢᱩᱞ ᱫᱷᱟᱨᱟ ᱚᱱᱟ ᱠᱷᱚᱱ ᱦᱚᱸ ᱠᱟᱹᱡ ᱛᱚᱯᱷᱟᱛ ᱠᱟᱱᱟ ᱵᱚᱱ ᱟᱵᱚ ᱟᱵᱚ ᱢᱚᱫᱽᱫᱷᱮ ᱨᱮᱜᱮ ᱵᱟᱦᱟ ᱨᱮ ᱥᱚᱨᱦᱟᱭ ᱨᱮ ᱢᱟᱜᱼᱢᱚᱬᱮ ᱨᱮ ᱚᱱᱟ ᱥᱟᱞᱮ ᱫᱚ ᱢᱮᱱᱟᱜ ᱜᱮᱭᱟ ᱞᱟᱹᱭ ᱨᱮᱫᱚ ᱢᱮᱱᱟᱜ ᱜᱮᱭᱟ ᱥᱚᱢᱚᱭ ᱨᱮᱫᱚ ᱠᱟᱹᱡ ᱵᱚᱫᱚᱞ ᱠᱟᱱᱟ ᱱᱟᱝ ᱪᱮᱫ ᱞᱮᱠᱟ ᱵᱚᱫᱚᱞ ᱠᱟᱱᱟ ᱱᱟᱝ ᱡᱟᱦᱟᱸ ᱵᱚᱱ ᱞᱟᱹᱭᱟ ᱟᱵᱚᱣᱟᱜ ᱥᱟᱱᱛᱟᱲ ᱞᱟᱠᱪᱟᱨ ᱨᱮ ᱥᱟᱱᱛᱟᱲ ᱥᱟᱶᱦᱮᱫ ᱨᱮ ᱵᱚᱸᱜᱟ ᱦᱤᱥᱟᱹᱵᱽ ᱚᱱᱟ ᱵᱚᱸᱜᱟ ᱦᱤᱥᱟᱹᱵᱽ ᱥᱚᱨᱦᱟᱭ ᱵᱚᱸᱜᱟ ᱨᱮᱫᱚ ᱥᱚᱨᱦᱟᱭ ᱫᱚ ᱵᱮᱥᱤᱨ ᱵᱷᱟᱜᱽ ᱠᱷᱮᱛᱨᱮ ᱨᱮ ᱵᱮᱝᱜᱚᱞ ᱨᱮᱜᱮ ᱱᱟᱝ ᱥᱚᱨᱦᱟᱭ ᱵᱚᱸᱜᱟ ᱨᱮᱠᱚ ᱥᱚᱦᱨᱟᱭᱚᱜᱼᱟ ᱵᱟᱹᱠᱤ ᱥᱚᱵᱽ ᱡᱟᱭᱜᱟ ᱨᱮᱫᱚ ᱥᱚᱨᱦᱟᱭ ᱛᱟᱠᱚ ᱟᱸᱜᱷᱟᱲ ᱵᱚᱸᱜᱟ ᱥᱮ ᱯᱩᱥ ᱵᱚᱸᱜᱟᱨᱮ ᱱᱮᱰᱟ ᱥᱚᱨᱦᱟᱭ ᱥᱚᱨᱦᱟᱭ ᱨᱮᱫᱚ ᱵᱟᱝᱟ ᱵᱟᱦᱟ ᱠᱚᱦᱚᱸ ᱚᱱᱠᱟᱜᱮ ᱴᱚᱴᱷᱟ ᱴᱚᱴᱷᱟ ᱠᱚᱨᱮ ᱫᱚ ᱠᱚᱛᱚᱠ ᱜᱩᱞᱳ ᱫᱚ ᱯᱷᱟᱹᱜᱩᱱ ᱵᱚᱸᱜᱟᱨᱮ ᱚᱠᱚᱭ ᱠᱚᱫᱚ ᱪᱟᱹᱛ ᱵᱚᱸᱜᱟᱨᱮ ᱚᱱᱠᱟ ᱵᱟᱠᱷᱨᱟ ᱟᱠᱟᱱᱟ ᱦᱟᱹᱴᱤᱧ ᱠᱟᱱᱟ ᱡᱟᱭᱜᱟ ᱡᱟᱭᱜᱟ ᱨᱮᱫᱚ ᱱᱟᱝ ᱢᱟᱜᱼᱢᱚᱬᱮ ᱡᱤᱱᱤᱥ ᱛᱮᱫ ᱜᱮ ᱵᱟᱹᱱᱩᱜᱼᱟ ᱱᱚᱝᱠᱟ ᱮ ᱟᱹᱰᱤ ᱟᱹᱰᱤ ᱡᱟᱭᱜᱟ ᱨᱮ ᱡᱩᱫᱟᱹ ᱡᱩᱫᱟᱹ ᱜᱮ ᱧᱮᱞᱚᱜ ᱠᱟᱱᱟ ᱱᱟᱝ ᱛᱚᱵᱮ ᱢᱩᱞ ᱫᱷᱟᱨᱟ ᱫᱚ ᱟᱵᱚᱣᱟᱜ ᱠᱷᱮᱨᱣᱟᱞ ᱵᱤᱨᱟᱹᱫᱟᱹᱞᱤ ᱢᱩᱫᱽ ᱠᱮ ᱥᱟᱱᱛᱟᱲ ᱠᱚᱣᱟᱜ ᱜᱮ ᱢᱩᱞ ᱫᱷᱟᱨᱟ ᱠᱟᱱᱟ ᱟᱵᱚ ᱫᱚ ᱱᱚᱣᱟ ᱫᱤᱥᱚᱢ ᱨᱮ ᱱᱚᱣᱟ ᱵᱷᱟᱨᱚᱛ ᱫᱤᱥᱚᱢ ᱨᱮ ᱯᱳᱭᱞᱳ ᱜᱤᱨᱟᱹᱵᱟᱥ ᱦᱚᱲ ᱠᱟᱱᱟᱵᱚᱱ ᱟᱵᱚ ᱠᱷᱚᱱ ᱜᱮᱠᱚ ᱦᱟᱛᱟᱣ ᱠᱟᱜᱼᱟ ᱟᱫᱚ ᱱᱚᱣᱟᱧ ᱞᱟᱹᱭᱟ ᱢᱤᱫᱴᱟᱝ ᱫᱟᱨᱮ ᱨᱮ ᱟᱞᱟᱠᱡᱟᱹᱲᱤ ᱡᱩᱫᱤ ᱨᱟᱠᱟᱵᱼᱟ ᱟᱫᱚ ᱢᱩᱞ ᱫᱟᱨᱮ ᱟᱞᱟᱠᱡᱟᱹᱲᱤ ᱚᱱᱟ ᱱᱟᱹᱲᱤ ᱛᱮᱜᱮ ᱱᱟᱝ ᱮᱥᱮᱫᱟ ᱢᱩᱞ ᱫᱟᱨᱮ ᱫᱚ ᱵᱟᱝ ᱧᱮᱞ ᱧᱟᱢᱚᱜᱼᱟ ᱚᱱᱠᱟ ᱜᱮ ᱟᱵᱚᱣᱟᱜ ᱦᱟᱞ ᱦᱩᱭ ᱠᱟᱱᱟ ᱱᱤᱛᱚᱜ ᱫᱚ ᱟᱵᱚ ᱫᱚ ᱢᱟᱱᱮ ᱞᱟᱹᱭ ᱦᱩᱭᱩᱜ ᱠᱟᱱᱟ ᱡᱮ ᱢᱩᱞ ᱫᱷᱟᱨᱟ ᱫᱚ ᱚᱠᱟᱴᱟᱜ ᱢᱩᱞ ᱫᱷᱟᱨᱟ ᱫᱚ ᱚᱱᱟ ᱫᱟᱨᱮ ᱠᱷᱚᱱ ᱜᱮᱛᱚ ᱟᱞᱟᱠᱡᱟᱹᱲᱤ ᱟᱞᱟᱠᱡᱟᱹᱲᱤ ᱫᱚ ᱫᱟᱨᱮ ᱵᱮᱜᱚᱨ ᱵᱟᱝ ᱟᱞᱟᱠᱡᱟᱹᱲᱤ ᱦᱩᱭᱩᱜᱼᱟ ᱟᱫᱚ ᱚᱱᱠᱟᱧ ᱞᱟᱹᱭᱟ ᱟᱵᱚᱣᱟᱜ ᱜᱮ ᱱᱟᱝ ᱢᱩᱞ ᱫᱷᱟᱨᱟ ᱞᱮᱠᱟᱛᱤᱧ ᱥᱮ ᱚᱱᱟ ᱜᱮᱱᱟᱝ ᱥᱚᱨᱮᱥ ᱫᱷᱟᱨᱟ ᱞᱮᱠᱟ ᱛᱤᱧ ᱞᱮᱠᱷᱟᱭᱟ ᱤᱧ ᱫᱚ